ᱦᱮᱸ ᱟᱞᱮ ᱟᱛᱳᱨᱮ ᱯᱟᱹᱴᱷᱩᱣᱟᱹ ᱠᱚ ᱤᱛᱩᱱ ᱟᱥᱲᱟ ᱛᱮ ᱥᱮᱱᱚᱜ ᱵᱟᱝᱠᱚ ᱫᱟᱲᱮᱭᱟᱜ ᱠᱟᱱᱟ ᱥᱮ ᱵᱟᱠᱚ ᱪᱟᱞᱟᱜ ᱠᱟᱱᱟ ᱚᱱᱟ ᱫᱚ ᱦᱩᱭᱩᱜ ᱠᱟᱱᱟ ᱜᱟᱨᱡᱮᱱᱟᱜ ᱚᱥᱚᱪᱮᱛᱚᱱ ᱦᱚᱛᱮᱜ ᱛᱮ ᱯᱟᱹᱴᱷᱩᱣᱟᱹ ᱠᱚ ᱜᱤᱫᱽᱨᱟᱹ ᱠᱚ ᱤᱛᱩᱱ ᱟᱥᱲᱟᱛᱮ ᱵᱟᱝᱠᱚ ᱥᱮᱴᱮᱨᱚᱜ ᱠᱟᱱᱟ ᱩᱱᱠᱩ ᱱᱤᱛᱚᱜ ᱵᱟᱝᱠᱚ ᱥᱮᱴᱮᱨᱚᱜ ᱠᱟᱱᱟ ᱠᱷᱮᱞ ᱫᱚ ᱡᱚᱛᱚ ᱡᱯᱲᱟᱜ ᱠᱟᱱᱟ ᱟᱨ ᱚᱞᱚᱜ ᱥᱮᱪᱮᱫ ᱛᱮᱫᱚ ᱱᱟᱨᱟᱡ ᱜᱮᱠᱚ ᱢᱚᱱᱮᱭᱟᱜ ᱠᱟᱱᱟ ᱟᱨ ᱚᱱᱠᱟᱱ ᱯᱚᱨᱤᱵᱮᱥ ᱦᱚᱸ ᱟᱞᱮᱭᱟᱜ ᱟᱛᱳ ᱴᱚᱞᱟᱨᱮ ᱵᱟᱝ ᱵᱮᱱᱟᱣ ᱟᱠᱟᱱ ᱚᱱᱟ ᱠᱷᱟᱹᱛᱤᱨ ᱛᱮᱦᱚᱸ ᱟᱞᱮᱨᱮᱱ ᱯᱟᱹᱴᱷᱩᱣᱟᱹ ᱠᱚ ᱟᱞᱮ ᱴᱚᱴᱷᱟ ᱨᱮᱱ ᱯᱟᱹᱴᱷᱩᱣᱟᱹ ᱠᱚ ᱵᱟᱝ ᱠᱚ ᱤᱛᱩᱱ ᱟᱥᱲᱟ ᱛᱮ ᱵᱟᱝ ᱠᱚ ᱥᱮᱴᱮᱨ ᱫᱟᱲᱮᱭᱟᱜ ᱠᱟᱱᱟ ᱟᱨ ᱟᱞᱮ ᱴᱚᱴᱷᱟ ᱠᱷᱚᱱᱟᱜ ᱥᱟᱺᱜᱤᱧ ᱩᱛᱟᱹᱨ ᱨᱮ ᱤᱛᱩᱱ ᱟᱥᱲᱟ ᱠᱚ ᱢᱮᱱᱟᱜ ᱠᱷᱟᱹᱛᱤᱨ ᱛᱮ ᱚᱱᱠᱟ ᱟᱞᱮ ᱫᱚ ᱠᱟᱹᱢᱤ ᱡᱚᱝ ᱦᱚᱲ ᱵᱟᱝᱞᱮ ᱥᱮᱴᱮᱨ ᱫᱟᱲᱮᱭᱟᱠᱚ ᱠᱟᱱᱟ ᱥᱚᱢᱚᱭ ᱠᱤ ᱥᱚᱢᱚᱭᱨᱮ ᱚᱠᱛᱚᱨᱮ ᱵᱟᱝᱞᱮ ᱤᱫᱤ ᱫᱟᱲᱮᱭᱟᱠᱚ ᱠᱟᱱᱟ ᱚᱱᱠᱟ ᱠᱟᱛᱮᱜ ᱜᱮ ᱯᱟᱹᱴᱷᱩᱣᱟᱹ ᱠᱚᱫᱚ ᱥᱮ ᱜᱤᱫᱽᱨᱟᱹ ᱠᱚᱫᱚ ᱤᱛᱩᱱ ᱟᱥᱲᱟᱛᱮ ᱵᱟᱝᱞᱮ ᱥᱮᱴᱮᱨ ᱫᱟᱲᱮ ᱟᱠᱚ ᱠᱟᱱᱟ